ᱟᱞᱮ ᱠᱷᱚᱠᱨᱚ ᱟᱛᱳᱨᱮ ᱱᱚᱣᱟ ᱥᱮᱨᱢᱟ ᱫᱟᱜ ᱡᱩᱫᱤ ᱫᱟᱜ ᱡᱟᱹᱲᱤ ᱠᱮᱜ ᱠᱷᱟᱱᱮ ᱦᱳᱲᱳᱞᱮ ᱪᱟᱥᱟ ᱦᱳᱲᱳ ᱪᱟᱥ ᱥᱟᱶ ᱥᱟᱶᱛᱮ ᱩᱛᱩ ᱠᱚᱞᱮ ᱪᱟᱥᱟ ᱜᱟᱰᱟ ᱢᱩᱸᱰᱩ ᱯᱮᱨᱮᱡ ᱞᱮᱱᱠᱷᱟᱱ ᱵᱤᱞᱟᱹᱛᱤ ᱠᱚ ᱵᱮᱸᱜᱟᱲ ᱠᱚ ᱟᱨ ᱵᱷᱮᱲᱣᱟ ᱠᱚ ᱜᱷᱟᱝᱨᱟ ᱠᱚ ᱡᱚᱛᱚᱜᱮ ᱡᱟᱦᱟᱸ ᱥᱚᱵᱽᱡᱤ ᱯᱟᱛᱤ ᱦᱮᱱᱟᱜᱼᱟ ᱚᱱᱟᱞᱮ ᱪᱟᱥᱟ ᱟᱨ ᱥᱟᱶ ᱥᱟᱶᱛᱮ ᱦᱳᱲᱳ ᱠᱚᱞᱮ ᱨᱟᱠᱟᱵ ᱢᱟᱲᱟᱝ ᱛᱮ ᱪᱷᱚᱞᱟ ᱠᱚᱞᱮ ᱮᱨᱻᱟ ᱟᱨ ᱨᱟᱦᱮᱲ ᱠᱚ ᱟᱨ ᱠᱟᱹᱥᱟᱹᱨᱤ ᱠᱚ ᱢᱟᱥᱨᱤ ᱠᱚ ᱚᱱᱟ ᱠᱚᱦᱚᱸᱞᱮ ᱪᱟᱥᱟ ᱡᱩᱫᱤ ᱥᱮᱨᱢᱟ ᱫᱟᱜ ᱵᱮᱥᱜᱮ ᱡᱟᱹᱲᱤᱭᱟᱭ ᱤᱱᱟᱹᱠᱷᱟᱱ ᱫᱚ ᱟᱹᱰᱤ ᱨᱚᱠᱚᱢ ᱡᱤᱱᱤᱥᱜᱮ ᱪᱟᱥᱵᱟᱲᱤ ᱦᱩᱭᱩᱜᱼᱟ ᱵᱟᱲᱜᱮ ᱨᱮᱦᱚᱸᱞᱮ ᱪᱟᱥ ᱜᱮᱭᱟ ᱩᱛᱩ ᱠᱚ ᱡᱮᱢᱚᱱ ᱩᱛᱩ ᱠᱚ ᱟᱞᱚ ᱠᱤᱨᱤᱧ ᱦᱩᱭᱩᱜ ᱢᱟ ᱛᱟᱞᱮ ᱟᱨ ᱱᱚᱣᱟ ᱵᱟᱲᱜᱮ ᱡᱷᱟᱲᱜᱮ ᱨᱮ ᱥᱟᱹᱨᱩ ᱠᱚ ᱟᱨ ᱡᱟᱦᱟᱱᱟᱜ ᱜᱮ ᱦᱩᱭᱩᱜᱼᱟ ᱚᱱᱠᱟᱱ ᱡᱤᱱᱤᱥᱞᱮ ᱪᱟᱥᱟ ᱟᱨ ᱜᱟᱰᱟ ᱢᱩᱸᱰᱩ ᱫᱟᱜ ᱮ ᱡᱟᱹᱲᱤ ᱞᱮᱠᱷᱟᱥᱱᱢᱟ ᱜᱟᱰᱟ ᱢᱩᱸᱰᱩᱢᱟ ᱯᱮᱨᱮᱡᱚᱜ ᱜᱮᱭᱟ ᱟᱨ ᱯᱮᱨᱮᱡ ᱞᱮᱱᱠᱷᱟᱱ ᱚᱱᱮ ᱚᱱᱠᱟ ᱱᱟᱜᱞᱮ ᱪᱟᱥᱟ ᱮᱱᱮ ᱤᱱᱟᱹᱜᱤᱧ ᱞᱟᱹᱭ ᱥᱚᱫᱚᱨᱮᱜᱼᱟ ᱛᱟᱵᱚ